ᱦᱮᱞᱳ ᱦᱮᱲᱮᱢ ᱥᱤᱵᱤᱞ ᱦᱳᱴᱮᱞ ᱨᱮᱱ ᱢᱮᱱᱮᱡᱟᱨ ᱵᱮᱱ ᱞᱟᱹᱭᱫᱟ ᱚ ᱦᱮᱸᱦᱮᱸ ᱦᱮᱸ ᱟᱵᱮᱱᱟᱜ ᱦᱳᱴᱮᱞ ᱨᱮ ᱟᱹᱰᱤ ᱧᱩᱛᱩᱢ ᱞᱤᱧ ᱟᱸᱡᱚᱢ ᱠᱟᱫᱟ ᱦᱮᱸ ᱟᱫᱚ ᱚᱱᱟᱛᱮ ᱟᱹᱞᱤᱧ ᱡᱚᱢᱟᱜ ᱞᱤᱧ ᱚᱰᱟᱨᱞᱤᱧ ᱮᱢ ᱞᱟᱹᱜᱤᱫ ᱞᱤᱧ ᱟᱪᱪᱷᱟ ᱦᱮᱸ ᱦᱮᱸ ᱟᱪᱪᱷᱟ ᱟᱹᱞᱤᱧ ᱢᱮᱭᱟᱝ ᱦᱤᱞᱳᱜ ᱞᱟᱜᱟᱜᱼᱟ ᱛᱤᱠᱤᱱ ᱛᱮ ᱟᱪᱪᱷᱟ ᱴᱷᱤᱠ ᱜᱮᱭᱟ ᱦᱮᱸ ᱟᱹᱞᱤᱧᱟᱜ ᱛᱟᱦᱮᱱ ᱠᱟᱱᱟ ᱦᱟᱸᱜ ᱫᱟᱠᱟ ᱛᱟᱦᱮᱸᱱᱟ ᱫᱚᱥ ᱯᱞᱮᱴ ᱚᱱᱟ ᱥᱟᱶᱛᱮ ᱡᱤᱞ ᱠᱚᱥᱟ ᱫᱟᱹᱞ ᱥᱚᱵᱡᱤ ᱵᱤᱞᱤ ᱵᱷᱟᱡᱟ ᱛᱟᱦᱮᱱ ᱠᱟᱱᱟ ᱨᱚᱥᱚᱜᱳᱞᱞᱟ ᱦᱮᱸ ᱯᱟᱯᱚᱲ ᱟᱪᱪᱷᱟ ᱴᱷᱤᱠ ᱜᱮᱭᱟ ᱦᱮᱸ ᱦᱮᱸ ᱢᱮᱭᱟᱝ ᱦᱤᱞᱳᱜ ᱵᱟᱨᱚᱴᱟ ᱠᱚᱛᱮ ᱮᱰᱨᱮᱥ ᱫᱚ ᱦᱮᱸ ᱮᱰᱨᱮᱥ ᱫᱚ ᱯᱚᱞᱟᱥᱰᱤᱦᱟ ᱟᱥᱨᱚᱢ ᱥᱩᱨ ᱨᱮ ᱟᱪᱪᱷᱟ ᱦᱮᱸ ᱧᱩᱛᱩᱢ ᱦᱮᱸ ᱧᱩᱛᱩᱢ ᱡᱚᱵᱟᱢᱚᱱᱤ ᱦᱟᱸᱥᱫᱟ ᱴᱷᱤᱠ ᱜᱮᱭᱟ